ᱦᱮᱸ ᱢᱮᱱᱫᱟᱹᱧ ᱟᱢ ᱫᱚ ᱠᱤ ᱢᱟᱞᱫᱟ ᱡᱮᱞᱟ ᱨᱮᱱ ᱵᱟᱥᱤᱱᱫᱟ ᱠᱟᱱᱟᱢ ᱤᱧ ᱫᱚ ᱨᱤᱯᱳᱴᱟᱨᱤᱧ ᱢᱮᱱᱫᱟ ᱚ ᱢᱮᱱᱫᱟᱹᱧ ᱱᱤᱛᱚᱜ ᱠᱤ ᱱᱟᱣᱟ ᱱᱟᱣᱟ ᱱᱤᱭᱩᱡᱽ ᱠᱚ ᱪᱮᱫ ᱠᱚ ᱩᱰᱩᱝᱚᱜ ᱠᱟᱱᱟ ᱚᱱᱟ ᱜᱮ ᱟᱨᱠᱤ ᱢᱟᱱᱮ ᱪᱮᱫ ᱠᱚ ᱱᱟᱣᱟ ᱱᱟᱣᱟ ᱠᱚ ᱩᱰᱩᱝᱚᱜ ᱠᱟᱱᱟ ᱚᱱᱟ ᱜᱮ ᱵᱟᱲᱟᱭ ᱥᱟᱱᱟᱧ ᱠᱟᱱᱟ ᱦᱮᱸ ᱦᱮᱸ ᱟᱪᱪᱷᱟ ᱟᱪᱪᱷᱟ ᱟᱨ ᱛᱚᱵᱮ ᱪᱮᱫ ᱠᱚᱫᱚ ᱢᱟᱱᱮ ᱵᱟᱝ ᱨᱟᱠᱟᱵᱚᱜ ᱠᱟᱱᱟ ᱟᱨᱠᱤ

ᱴᱷᱤᱠ ᱜᱮᱭᱟ ᱟᱪᱪᱷᱟ